ᱟᱞᱮᱭᱟᱜ ᱴᱚᱴᱷᱟ ᱨᱮ ᱢᱮᱱᱟᱜ ᱡᱮᱢᱚᱱ ᱯᱷᱩᱴᱵᱚᱞ ᱠᱷᱮᱞᱳᱰ ᱟᱨ ᱠᱤᱨᱠᱮᱴ ᱠᱷᱮᱞᱳᱰ ᱢᱟᱱᱮ ᱞᱟᱹᱴᱩ ᱠᱩᱡ ᱫᱚ ᱟᱨ ᱦᱩᱰᱤᱧ ᱠᱚᱫᱚ ᱩᱱᱠᱩ ᱠᱚ ᱜᱟᱛᱮᱜᱼᱟ ᱠᱟᱵᱟᱰᱤ ᱠᱚ ᱠᱷᱳᱠᱳ ᱦᱳᱠ ᱠᱟᱱᱟ ᱢᱟᱹᱪᱷᱤ ᱚᱱᱟ ᱠᱚᱠᱚ ᱠᱟᱹᱴᱤᱡ ᱠᱩᱡ ᱫᱚᱠᱚ ᱠᱷᱮᱞᱳᱰᱚᱜᱼᱟ ᱢᱮᱱᱠᱷᱟᱱ ᱟᱞᱮ ᱞᱟᱹᱴᱩ ᱠᱚᱫᱚ ᱯᱷᱩᱴᱵᱚᱞ ᱟᱨ ᱠᱤᱨᱠᱮᱴ ᱞᱮ ᱠᱷᱮᱞᱳᱰᱮᱜ ᱛᱟᱦᱮᱱᱟ ᱯᱷᱩᱴᱵᱚᱞ ᱜᱟᱛᱮ ᱨᱮ ᱠᱷᱮᱞᱳᱰ ᱨᱮ ᱡᱮᱞᱮᱠᱟ ᱯᱷᱩᱴᱵᱚᱞ ᱠᱷᱮᱞᱳᱰ ᱥᱚᱢᱚᱭ ᱠᱟᱹᱴᱤᱜ ᱮᱠᱥᱟᱥᱟᱭᱤᱡᱽ ᱥᱮ ᱨᱟᱱᱤᱝ ᱟᱣᱩᱴ ᱠᱟᱛᱮᱜ ᱨᱟᱱᱤᱝ ᱠᱟᱛᱮᱜ ᱟᱨ ᱯᱷᱩᱴᱵᱚᱞ ᱠᱚᱲᱟ ᱠᱚ ᱠᱚ ᱢᱟᱱᱮ ᱴᱤᱢ ᱵᱷᱟᱜᱽ ᱠᱟᱛᱮᱜ ᱠᱷᱮᱞᱳᱰ ᱠᱚ ᱮᱛᱚᱦᱚᱵᱟ ᱢᱟᱱᱮ ᱦᱟᱱᱟ ᱥᱟᱜ ᱟᱨ ᱱᱷᱚᱣᱟ ᱥᱟᱜ ᱵᱷᱟᱜᱽ ᱵᱷᱟᱜᱽ ᱠᱟᱛᱮᱜ ᱯᱷᱩᱴᱵᱚᱞ ᱠᱷᱮᱞᱳᱰ ᱫᱚ ᱯᱷᱩᱴᱵᱚᱞ ᱠᱷᱮᱞᱳᱰ ᱞᱮ ᱮᱛᱚᱦᱚᱵᱟ ᱡᱩᱫᱤ ᱠᱚᱲᱟ ᱠᱚ ᱠᱚᱢ ᱠᱚ ᱦᱤᱡᱩᱜ ᱠᱷᱟᱡ ᱠᱚᱢ ᱠᱚᱢ ᱜᱤ ᱥᱚᱢᱟᱱ ᱥᱚᱢᱟᱱ ᱥᱮᱡ ᱞᱮ ᱵᱷᱟᱜᱚᱜᱼᱟ ᱵᱷᱟᱜᱽ ᱠᱟᱛᱮᱜ ᱞᱮ ᱯᱷᱩᱴᱵᱚᱞ ᱜᱟᱛᱮᱜ ᱞᱮ ᱮᱛᱚᱦᱚᱵᱟ ᱚᱱᱠᱟ ᱜᱮ ᱯᱷᱩᱴᱵᱚᱞ ᱠᱷᱮᱞᱳᱰ ᱪᱟᱵᱟᱭᱮᱱ ᱠᱷᱟᱱ ᱜᱮ ᱠᱟᱹᱴᱤᱡ ᱠᱟᱹᱴᱤᱜ ᱫᱩᱲᱩᱵ ᱠᱟᱛᱮᱜ ᱜᱚᱞᱯᱚ ᱵᱟᱲᱟ ᱠᱟᱛᱮᱜ ᱟᱫᱚ ᱫᱟᱜ ᱠᱚᱞᱮ ᱧᱩ ᱠᱟᱛᱮᱜ ᱞᱮ ᱚᱲᱟᱜ ᱞᱮ ᱪᱟᱞᱟᱜᱼᱟ ᱚᱱᱠᱟ ᱜᱮ ᱠᱤᱨᱠᱮᱴ ᱠᱷᱮᱞᱳᱰ ᱨᱮ ᱟᱛᱳ ᱴᱚᱞᱟ ᱨᱮ ᱠᱤᱨᱠᱮᱴ ᱠᱷᱮᱞᱟ ᱦᱩᱭ ᱞᱮᱱ ᱠᱷᱟᱱ ᱟᱞᱮ

ᱯᱷᱩᱴᱵᱚᱞ ᱠᱷᱮᱞ ᱨᱮ ᱡᱮᱢᱚᱱ ᱥᱚᱢᱟᱱ ᱥᱚᱢᱟᱱᱞᱮ ᱵᱷᱟᱜᱚᱜᱼᱟ ᱚᱱᱠᱟ ᱜᱮ ᱠᱤᱨᱠᱮᱴ ᱠᱷᱮᱞ ᱨᱮᱦᱚᱸ ᱞᱮ ᱵᱷᱟᱜᱚᱜᱼᱟ ᱥᱟᱵ ᱠᱟᱢ ᱠᱚᱢ ᱦᱚᱲ ᱡᱩᱫᱤ ᱞᱮ ᱛᱟᱦᱮᱱᱟ ᱠᱚᱢ ᱠᱚᱢ ᱜᱮᱞᱮ ᱵᱷᱟᱜᱚᱜᱼᱟ ᱟᱨ ᱵᱤᱥᱤ ᱦᱚᱲ ᱞᱮ ᱛᱟᱦᱮᱞᱮᱱ ᱠᱷᱟᱱ ᱵᱤᱥᱤ ᱵᱤᱥᱤ ᱜᱤ ᱯᱩᱭᱞᱟᱹ ᱨᱮ ᱴᱚᱥ ᱢᱟᱱᱮ ᱯᱚᱭᱥᱟ ᱥᱮ ᱯᱚᱭᱥᱟ ᱛᱮ ᱴᱚᱥ ᱠᱚᱨᱟᱣ ᱠᱟᱛᱮᱜ ᱴᱚᱥ ᱠᱚᱨᱟᱣ ᱠᱟᱛᱮᱜ ᱛᱟᱯᱚᱨ ᱡᱟᱦᱟᱭ ᱚᱱᱟ ᱴᱚᱥ ᱨᱮᱭ ᱡᱤᱛᱟᱹᱜᱼᱟ ᱩᱱᱤ ᱦᱳᱭᱛᱳ ᱵᱮᱴᱮ ᱦᱟᱛᱟᱣᱟ ᱦᱳᱭᱛᱳ ᱵᱚᱞᱮ ᱡᱩᱫᱤ ᱢᱤᱫᱴᱮᱱ ᱫᱚᱞ ᱡᱩᱫᱤ ᱵᱮᱴᱟ ᱟᱨ ᱢᱤᱫᱴᱮᱱ ᱫᱚᱞ ᱫᱚᱭ ᱯᱷᱤᱞᱰᱤᱝᱼᱟ

ᱡᱩᱫᱤ ᱚᱱᱟ ᱵᱟᱨᱭᱟ ᱫᱚᱞ ᱜᱮ ᱡᱩᱫᱤ ᱠᱤᱱ ᱳᱵᱷᱟᱨ ᱠᱤᱱ ᱥᱤᱞᱮᱠᱴ ᱠᱟᱜ ᱢᱟᱱᱮ ᱱᱤᱱᱟᱹᱜ ᱳᱵᱷᱟᱨ ᱨᱮᱱᱟᱜ ᱵᱚᱱ ᱜᱟᱛᱮᱜᱼᱟ ᱟᱫᱚ ᱩᱱᱟᱹᱜ ᱳᱵᱷᱟᱨ ᱨᱮᱱᱟᱜ ᱜᱮ ᱜᱟᱛᱮᱜ ᱦᱩᱭᱩᱜᱼᱟ ᱡᱟᱦᱟᱸᱭ ᱢᱚᱛᱞᱚᱵ ᱪᱮᱫ ᱠᱚ ᱞᱟᱹᱭᱟ ᱡᱩᱫᱤᱭ ᱵᱮᱴᱮᱫᱟ ᱩᱱᱤ ᱩᱱᱟᱹᱜ ᱳᱵᱷᱟᱨ ᱨᱮᱱᱟᱜ ᱠᱷᱮᱞᱟ ᱠᱷᱮᱞᱳᱰᱮ ᱧᱟᱢᱟ ᱟᱫᱚ ᱚᱱᱟ ᱳᱵᱷᱟᱨ ᱪᱟᱵᱟ ᱩᱱᱤ ᱵᱮᱴ ᱩᱱᱠᱩ ᱫᱚᱞ ᱵᱮᱴ ᱦᱩᱭ ᱦᱩᱭᱩᱜ ᱛᱟᱠᱚᱭᱟ ᱛᱟᱯᱚᱨ ᱢᱟᱱᱮ ᱡᱟᱦᱟᱸᱭ ᱠᱚ ᱵᱚᱞᱟ ᱩᱱᱠᱩᱣᱟᱜ ᱢᱟᱱᱮ ᱵᱮᱴ ᱫᱚ ᱥᱩᱨᱩᱜᱼᱟ ᱡᱩᱫᱤ ᱡᱟᱦᱟᱸᱭ ᱯᱨᱚᱛᱷᱚᱢᱮ ᱵᱮᱴᱟ ᱩᱱᱤᱭᱟᱜ ᱵᱮᱴ ᱡᱩᱫᱤ ᱨᱟᱱ ᱦᱩᱭᱮᱱ ᱛᱟᱭᱟ ᱟᱨ ᱦᱩᱭᱮᱱ ᱛᱟᱭ ᱠᱷᱟᱡ ᱡᱚᱠᱷᱚᱱ ᱡᱟᱦᱟᱭᱮ ᱵᱚᱞᱮᱫ ᱛᱟᱦᱮᱱᱟ ᱛᱚᱠᱷᱚᱱ ᱡᱟᱦᱟᱭᱮ ᱵᱚᱞᱮᱫ ᱛᱟᱦᱮᱱᱟ ᱩᱱᱤ ᱡᱩᱫᱤ ᱛᱚᱠᱷᱚᱱᱮ ᱵᱮᱴᱟ ᱢᱟᱱᱮ ᱩᱱᱠᱩᱣᱟᱜ ᱵᱮᱴ ᱯᱚᱨ ᱛᱚᱠᱷᱚᱱ ᱩᱱᱤ ᱢᱟᱱᱮ ᱡᱤᱛᱟᱹ ᱡᱤᱛᱟᱹ ᱠᱷᱟᱹᱛᱤᱨ ᱢᱟᱱᱮ ᱢᱤᱫ ᱨᱟᱱ ᱢᱟᱱᱮ ᱡᱟᱹᱥᱛᱤ ᱞᱟᱜᱟᱜ ᱛᱟᱭᱟ ᱡᱩᱫᱤ ᱚᱱᱟ ᱡᱟ ᱥᱛᱤ ᱞᱟᱜᱟᱜᱼᱮ ᱡᱤᱛᱟᱹᱣ ᱮᱱᱟ ᱛᱟᱦᱚᱞᱮ ᱠᱷᱟᱱ ᱢᱟᱱᱮ ᱡᱤᱛ ᱡᱤᱛᱠᱟᱹᱨ ᱦᱩᱭᱩᱜᱼᱟ